ᱚ ᱦᱚᱸ ᱪᱟᱥ ᱵᱟᱥ ᱨᱮᱭᱟᱜ ᱥᱮ ᱪᱮᱫ ᱵᱮᱱ ᱢᱮᱱᱮᱜᱼᱟ ᱚᱻ ᱪᱟᱥ ᱵᱟᱥ ᱨᱮᱭᱟᱜ ᱫᱚ ᱱᱤᱛᱚᱜ ᱫᱚ ᱵᱷᱟᱹᱜᱤ ᱜᱮ ᱪᱟᱞᱟᱜ ᱠᱟᱱᱟ ᱥᱮ ᱤᱭᱟᱹ ᱱᱤᱛᱚᱜ ᱫᱚ ᱱᱮᱛᱟᱨ ᱫᱚ ᱠᱟᱹᱡᱽ ᱴᱮᱠᱴᱟᱨ ᱠᱚᱛᱮ ᱠᱟᱹᱢᱤ ᱦᱩᱭᱩᱜ ᱠᱟᱱᱟ ᱟᱨ ᱤᱭᱟᱹ ᱠᱚ ᱱᱤᱛᱚᱜ ᱫᱚ ᱡᱟᱦᱟᱸ ᱪᱮᱫ ᱞᱮᱠᱟᱞᱤᱧ ᱢᱮᱛᱟᱵᱮᱱᱟ ᱢᱮᱹᱥᱤᱱ ᱫᱚᱣᱟᱨᱟ ᱜᱮ ᱪᱟᱞᱟᱜ ᱠᱟᱱᱟ ᱠᱟᱹᱢᱤ ᱠᱚ ᱡᱚᱛᱚᱣᱟᱜ ᱟᱨ ᱚᱱᱠᱟ ᱪᱟᱥᱮᱜᱼᱟ ᱵᱚᱱ ᱡᱟᱦᱟᱱᱟᱜ ᱜᱮ ᱢᱮᱹᱥᱤᱱ ᱫᱚᱣᱟᱨᱟ ᱜᱮ ᱟᱨ ᱤᱨ ᱦᱚᱸ ᱢᱮᱹᱥᱤᱱᱫᱚᱣᱟᱨᱟ ᱜᱮ ᱪᱟᱞᱟ ᱠᱟᱱᱟ ᱫᱟᱞ ᱦᱚᱸ ᱥᱮ ᱡᱟᱦᱟᱱᱟᱜ ᱜᱮ ᱢᱮᱹᱥᱤᱱ ᱫᱚᱣᱟᱨᱟ ᱜᱮ ᱪᱟᱞᱟ ᱠᱟᱱᱟ ᱡᱚᱛᱚᱣᱟᱜ ᱚᱱᱟ ᱤᱫᱤᱛᱮ ᱱᱤᱛᱚᱜ ᱫᱚ ᱠᱟᱹᱡ ᱦᱚᱲ ᱵᱚᱱ ᱥᱩᱵᱤᱫᱷᱟ ᱧᱚᱜ ᱟᱠᱟᱱᱟ

ᱡᱟᱦᱟᱱᱟᱜ ᱨᱳᱜ ᱠᱚ ᱦᱚᱸ ᱚᱱᱟ ᱞᱟᱹᱜᱤᱫ ᱨᱟᱱ ᱢᱩᱨᱜᱟᱹᱱ ᱦᱚᱸ ᱧᱟᱢᱚᱜ ᱠᱟᱱᱟ ᱱᱤᱛᱚᱜ ᱫᱚ ᱱᱤᱛᱚᱜ ᱦᱟᱸᱜ ᱮᱢ ᱮᱫ ᱠᱷᱟᱱ ᱡᱚᱛᱚᱭᱟᱜ ᱨᱳᱜ ᱠᱚ ᱦᱟᱴᱟᱜᱼᱟ ᱛᱷᱤᱨ ᱡᱟᱦᱟᱱ ᱤᱭᱟᱹ ᱠᱚᱦᱚᱸ ᱠᱤᱴᱟᱲᱩ ᱠᱚᱦᱚᱸ ᱡᱚᱛᱚ ᱠᱚ ᱜᱩᱡᱩᱜᱼᱟ ᱦᱳᱭ ᱯᱩᱨᱟᱹ ᱢᱟᱲᱟᱝ ᱠᱷᱚᱱ ᱱᱤᱛᱚᱜ ᱫᱚᱱᱦᱟᱸᱜ ᱯᱩᱨᱟᱹ ᱤᱭᱟᱹ ᱟᱠᱟᱱᱟ ᱢᱟᱛᱞᱚᱵ ᱤᱭᱟᱹ ᱠᱚ ᱦᱳᱭ ᱢᱟᱲᱟᱝ ᱠᱷᱚᱱ ᱫᱚ ᱟᱹᱰᱤ ᱰᱷᱮᱨ ᱵᱚᱫᱚᱞ ᱟᱹᱨᱩ ᱟᱹᱜᱩ ᱟᱠᱟᱱᱟ ᱢᱟᱲᱟᱝ ᱫᱚ ᱛᱟᱦᱮᱸ ᱢᱟᱲᱟᱝ ᱫᱚ ᱛᱟᱦᱮᱱ ᱩᱱᱟᱹᱜ ᱨᱟᱱ ᱦᱚᱸ ᱵᱟᱭ ᱧᱟᱢᱚᱜ ᱛᱟᱦᱮᱱ ᱟᱨ ᱱᱤᱛᱚᱜ ᱫᱚ ᱧᱟᱢᱚᱜ ᱠᱟᱱ ᱜᱮᱭᱟ

ᱟᱨ ᱢᱮᱱ ᱵᱤᱱ ᱪᱮᱫ ᱠᱚ ᱞᱟᱹᱠᱛᱤ ᱠᱟᱱ ᱠᱷᱟᱱ ᱦᱮᱸ ᱦᱳᱭ ᱟᱨ ᱪᱮᱫᱞᱮᱠᱟᱞᱤᱧ ᱢᱮᱱᱟ ᱱᱤᱛᱚᱜ ᱛᱟᱥᱟᱫ ᱠᱚᱦᱚᱸ ᱢᱟᱲᱟᱝ ᱫᱚ ᱛᱟᱥᱟᱫ ᱠᱚᱦᱚᱸ ᱛᱟᱦᱮᱫ ᱨᱟᱱ ᱵᱟᱭ ᱧᱟᱢᱚᱜᱼᱟ ᱢᱟᱛᱞᱟᱵ ᱛᱟᱥᱟᱫ ᱠᱚᱦᱚᱸ ᱵᱟᱭ ᱜᱩᱡᱩᱜᱼᱟ ᱟᱨ ᱱᱤᱛᱚᱜ ᱫᱚ ᱛᱟᱥᱟᱫ ᱜᱩᱡᱩᱜ ᱜᱚᱜᱼᱟ ᱨᱟᱱ ᱦᱚᱸ ᱧᱟᱢᱚ ᱠᱟᱱᱟ ᱟᱨ ᱢᱟᱲᱟᱝ ᱫᱚ ᱛᱤ ᱛᱮᱜᱮ ᱠᱚ ᱦᱮᱲᱦᱮᱫᱟ ᱟᱨ ᱱᱤᱛᱚᱜ ᱫᱚ ᱢᱮᱹᱥᱤᱱ ᱠᱚ ᱧᱟᱢᱚ ᱠᱟᱱᱟ ᱚᱱᱟ ᱢᱮᱹᱥᱤᱱ ᱛᱮ ᱪᱟᱞᱟᱣᱮᱫ ᱠᱷᱟᱱ ᱜᱮ ᱛᱟᱥᱟᱫ ᱦᱚᱸ ᱜᱩᱡᱩᱜ ᱠᱟᱱᱟ ᱱᱤᱛᱚᱜ ᱫᱚ ᱱᱦᱟᱸᱜ ᱢᱟᱲᱟᱝ ᱠᱷᱚᱱ ᱯᱩᱨᱟᱹ ᱜᱮ ᱪᱮᱧᱡᱽ ᱟᱠᱟᱱᱟ ᱦᱳᱭ ᱟᱪᱪᱷᱟ ᱴᱷᱤᱠ ᱜᱮᱭᱟ ᱛᱚᱵᱮ ᱦᱮᱸᱥᱮ